ᱪᱟᱹᱥᱤ ᱠᱚᱫᱚ ᱡᱤᱭᱟᱹᱞᱤ ᱠᱚᱣᱟᱜ ᱚᱸᱡᱽᱨᱟ ᱫᱚ ᱟᱹᱰᱤ ᱱᱟᱯᱟᱭ ᱛᱮᱠᱚ ᱫᱚᱦᱚᱭᱟ ᱩᱱᱠᱩ ᱫᱚ ᱠᱷᱮᱛᱨᱮ ᱢᱤᱫᱴᱟᱱ ᱠᱩᱱᱨᱮ ᱠᱷᱟᱸᱡᱚ ᱞᱟ ᱠᱟᱛᱮᱜ ᱚᱱᱟ ᱜᱩᱨᱤᱡ ᱥᱮ ᱚᱸᱡᱽᱨᱟ ᱫᱚ ᱫᱚᱦᱚ ᱠᱟᱛᱮᱜ ᱛᱚᱯᱟ ᱠᱟᱛᱮᱜ ᱠᱚ ᱫᱚᱦᱚᱭᱟ ᱟᱨ ᱡᱚᱠᱷᱚᱱ ᱪᱟᱥ ᱫᱤᱱ ᱦᱤᱡᱩᱜᱼᱟ ᱛᱚᱠᱷᱚᱱ ᱚᱱᱟ ᱫᱚ ᱠᱷᱮᱛ ᱛᱮ ᱤᱫᱤ ᱠᱟᱛᱮᱜ ᱪᱟᱥ ᱠᱟᱹᱢᱤ ᱨᱮᱠᱚ ᱞᱟᱜᱟᱣᱟ ᱟᱨ ᱪᱟᱥ ᱠᱟᱹᱢᱤᱨᱮ ᱞᱟᱜᱟᱣ ᱠᱟᱛᱮᱜ ᱚᱱᱟ ᱫᱚ ᱥᱟᱨ ᱞᱮᱠᱟᱭ ᱠᱟᱹᱢᱤᱭᱟ ᱪᱮᱫᱟᱜ ᱥᱮ ᱡᱤᱭᱟᱹᱞᱤ ᱠᱚᱣᱟᱜ ᱜᱩᱨᱤᱡ ᱥᱮ ᱚᱸᱡᱽᱨᱟ ᱫᱚ ᱟᱹᱰᱤ ᱜᱮ ᱵᱷᱟᱹᱜᱤ ᱡᱤᱱᱤᱥ ᱠᱟᱱᱟ ᱡᱤᱭᱟᱹᱞᱤ ᱠᱚᱫᱚ ᱫᱚᱦᱚ ᱞᱟᱹᱠᱛᱤ ᱠᱟᱱᱟ ᱪᱮᱫᱟᱜ ᱥᱮ ᱡᱤᱭᱟᱹᱞᱤ ᱠᱚᱠᱚ ᱫᱚᱦᱚ ᱞᱮᱠᱚ ᱠᱷᱟᱱ ᱥᱟᱨ ᱫᱚ ᱵᱟᱭ ᱞᱟᱹᱠᱛᱤᱭᱟ ᱩᱱᱠᱩᱣᱟᱜ ᱚᱸᱡᱽᱨᱟ ᱥᱮ ᱜᱩᱨᱤᱡ ᱜᱮ ᱥᱟᱨ ᱞᱮᱠᱟᱭ ᱠᱟᱹᱢᱤᱭᱟ ᱟᱨ ᱡᱤᱭᱟᱹᱞᱤ ᱠᱚᱣᱟᱜ ᱚᱸᱡᱽᱨᱟ ᱥᱮ ᱜᱩᱨᱤᱡ ᱫᱚ ᱥᱟᱱᱟᱢ ᱞᱮᱠᱟᱱ ᱪᱟᱥ ᱠᱟᱹᱢᱤ ᱨᱮᱜᱮ ᱞᱟᱜᱟᱜᱼᱟ ᱡᱮᱢᱚᱱ ᱩᱛᱩ ᱥᱮ ᱥᱚᱵᱽᱡᱤ ᱵᱚᱱ ᱪᱟᱥᱟ ᱚᱱᱟ ᱨᱮᱦᱚᱸ ᱞᱟᱜᱟᱜᱼᱟ ᱟᱨ ᱦᱩᱲᱩ ᱢᱟ ᱦᱮᱸᱜᱮ ᱥᱟᱱᱟᱢ ᱞᱮᱠᱟᱱ ᱪᱟᱥ ᱠᱟᱹᱢᱤ ᱨᱮᱜᱮ ᱜᱩᱨᱤᱡ ᱞᱟᱜᱟᱣᱟ